ᱫᱟᱬᱟ ᱞᱮᱠᱟᱱ ᱠᱟᱛᱷᱟ ᱡᱚᱫᱤ ᱨᱟᱠᱟᱵᱚᱜᱼᱟ ᱯᱟᱹᱦᱤᱞ ᱫᱚ ᱤᱧ ᱫᱚᱧ ᱢᱮᱱᱟ ᱞᱩᱜᱩ ᱵᱩᱨᱩᱧ ᱪᱟᱞᱟᱜᱼᱟ ᱪᱮᱫᱟᱜ ᱥᱮ ᱜᱚᱲᱚᱢ ᱦᱟᱲᱟᱢ ᱴᱷᱮᱱ ᱠᱷᱚᱱᱟᱜ ᱟᱸᱡᱚᱢ ᱟᱹᱜᱩ ᱟᱠᱟᱱᱟ ᱡᱮ ᱞᱩᱜᱩᱵᱩᱨᱩ ᱫᱚ ᱛᱟᱦᱮᱸ ᱠᱟᱱᱟ ᱟᱵᱚ ᱥᱮᱫᱟᱭ ᱢᱟᱨᱮ ᱠᱚ ᱦᱟᱯᱲᱟᱢ ᱠᱚᱣᱟᱜ ᱜᱟᱲ ᱡᱟᱦᱟ ᱫᱚ ᱟᱵᱚ ᱞᱩᱜᱩᱵᱩᱨᱩ ᱢᱮᱱᱛᱮᱵᱚᱱ ᱵᱟᱰᱟᱭᱟ ᱟᱨ ᱞᱩᱜᱩ ᱵᱩᱨᱩ ᱪᱚᱴ ᱨᱮᱜᱮ ᱞᱩᱜᱩ ᱦᱟᱲᱟᱢ ᱟᱨ ᱞᱩᱜᱩ ᱵᱩᱰᱽᱦᱤ ᱥᱮ ᱞᱩᱜᱩ ᱟᱭᱳ ᱩᱱᱠᱤᱱ ᱠᱤᱱ ᱛᱟᱦᱮᱱ ᱠᱟᱱ ᱛᱟᱦᱮᱱᱟ ᱟᱨ ᱩᱱᱠᱤᱱ ᱛᱟᱦᱮᱱ ᱞᱟᱹᱜᱤᱫ ᱛᱮ ᱚᱸᱰᱮ ᱫᱚᱞᱟᱱ ᱚᱲᱟᱜ ᱦᱚᱸ ᱢᱮᱱᱟᱜ ᱟᱠᱟᱫᱟ ᱟᱨ ᱚᱱᱟ ᱪᱮᱛᱟᱱ ᱨᱮᱜᱮ ᱠᱟᱭᱨᱟ ᱱᱟᱞᱟ ᱦᱚᱸ ᱢᱮᱱᱟᱜᱼᱟ ᱚᱸᱰᱮ ᱠᱷᱚᱱᱟᱜ ᱫᱟᱜ ᱵᱷᱩᱲᱠᱟᱹᱣ ᱩᱰᱩᱠᱚᱜᱼᱟ ᱛᱟᱨᱯᱚᱨᱮ ᱚᱸᱰᱮ ᱠᱷᱚᱱᱟᱜ ᱯᱷᱮᱰ ᱞᱮᱱᱠᱷᱟᱱ ᱧᱟᱢᱚᱜᱼᱟ ᱫᱷᱤᱨᱤ ᱪᱟᱹᱴᱟᱹᱱᱤ ᱡᱟᱦᱟ ᱫᱚ ᱥᱮᱫᱟᱭ ᱦᱟᱯᱲᱟᱢ ᱠᱚ ᱫᱷᱤᱨᱤ ᱪᱟᱹᱴᱟᱹᱱᱤ ᱨᱮᱠᱚ ᱩᱠᱷᱩᱲ ᱵᱮᱱᱟᱣ ᱠᱟᱛᱮᱫ ᱦᱩᱲᱩ ᱠᱚ ᱪᱟᱣᱞᱮ ᱮᱫ ᱠᱟᱱ ᱛᱟᱦᱮᱱᱟ ᱦᱩᱲᱩᱝ ᱮᱫ ᱠᱟᱱ ᱛᱟᱸᱦᱮᱱᱟᱠᱚ ᱟᱨ ᱚᱱᱟ ᱯᱟᱥᱮ ᱨᱮᱜᱮ ᱢᱮᱱᱟᱜᱼᱟ ᱢᱟᱺᱡᱷᱤ ᱛᱷᱟᱱ ᱢᱟᱺᱡᱷᱤ ᱛᱷᱟᱱ ᱨᱮ ᱵᱤᱪᱟᱹᱨ ᱦᱩᱭᱩᱜ ᱠᱟᱱ ᱛᱟᱦᱮᱱᱟ ᱥᱮ ᱯᱩᱡᱟᱹᱭᱮᱫ ᱠᱟᱱ ᱛᱟᱦᱮ ᱱᱟᱠᱚ ᱯᱚᱨᱚᱵᱽ ᱯᱟᱹᱞᱤ ᱦᱩᱭᱩᱜ ᱠᱟᱱ ᱛᱟᱦᱮᱱᱟ ᱫᱷᱤᱨᱤ ᱪᱟᱹᱴᱟᱹᱱᱤ ᱨᱮᱜᱮ ᱟᱨ ᱚᱱᱟ ᱠᱚ ᱧᱮᱞ ᱞᱟᱹᱜᱤᱫ ᱜᱮ ᱤᱧᱟᱹᱜ ᱦᱚ ᱤᱪᱪᱷᱟᱹ ᱢᱮᱱᱟᱜ ᱟᱠᱟᱫ ᱛᱤᱧᱟᱹ ᱢᱤᱫ ᱫᱚᱢ ᱪᱟᱞᱟᱣ ᱦᱤᱡᱩᱜᱼᱟ